ᱦᱳᱭ ᱢᱟᱸᱫ ᱫᱚ ᱦᱟᱸᱜ ᱯᱨᱚᱛᱷᱚᱢ ᱨᱚᱦᱚᱭ ᱦᱩᱭᱩᱜᱼᱟ ᱨᱚᱦᱚᱭ ᱠᱟᱛᱮᱫ ᱦᱟᱸᱜ ᱫᱟᱨᱮ ᱵᱮᱱᱟᱣ ᱦᱩᱭᱩᱜᱼᱟ ᱤᱱᱟᱹ ᱯᱚᱨᱮ ᱠᱚᱢᱥᱮ ᱠᱚᱢ ᱛᱤᱱ ᱛᱷᱮᱠᱮ ᱪᱟᱨ ᱥᱟᱞ ᱵᱷᱤᱛᱤᱨᱛᱮ ᱚᱱᱟ ᱫᱟᱨᱮ ᱫᱚ ᱦᱟᱸᱜ ᱵᱮᱱᱟᱜᱼᱟ ᱦᱟᱸᱜ ᱢᱟᱸᱫ ᱢᱟᱸᱫ ᱡᱩᱫᱤ ᱟᱢᱮᱢ ᱵᱮᱱᱟᱣᱟ ᱚᱱᱟᱨᱮ ᱠᱟᱢᱟᱣ ᱦᱚᱸ ᱵᱮᱥ ᱢᱮᱱᱟᱜᱼᱟ ᱡᱩᱫᱤ ᱯᱚᱱᱮᱨᱚ ᱵᱤᱥ ᱵᱤᱜᱷᱟᱹ ᱛᱟᱦᱮᱱ ᱛᱟᱢᱟ ᱯᱚᱨᱤᱵᱟᱨ ᱪᱟᱞᱟᱜᱼᱟ ᱥᱮ ᱜᱤᱫᱽᱨᱟᱹ ᱯᱟᱲᱦᱟᱣ ᱥᱮ ᱡᱚᱛᱚᱣᱟᱜ ᱜᱮ ᱪᱟᱞᱟᱜᱼᱟ ᱪᱟᱹᱠᱨᱤᱨᱮ ᱡᱟᱦᱟᱸ ᱛᱤᱱᱟᱹᱜ ᱠᱟᱢᱟᱜᱼᱟ ᱩᱱᱟᱹᱜ ᱦᱚᱸ ᱠᱟᱢᱟᱜᱼᱟ ᱱᱚᱣᱟ ᱢᱟᱸᱫᱨᱮ ᱯᱚᱨᱤᱵᱟᱨ ᱚᱥᱟᱱᱛᱤ ᱵᱟᱭ ᱦᱩᱭᱩᱜᱼᱟ ᱟᱨ ᱡᱷᱚᱛᱚᱣᱟᱜ ᱦᱩᱭᱩᱜᱼᱟ ᱚᱸᱰᱮ ᱠᱷᱚᱱᱜᱮ ᱡᱩᱫᱤ ᱵᱤᱥ ᱵᱤᱜᱷᱟᱹ ᱜᱟᱱ ᱛᱟᱦᱮᱱ ᱛᱟᱹᱵᱤᱱᱟ